ᱥᱳᱥᱟᱞ ᱢᱤᱰᱤᱭᱟ ᱥᱳᱥᱟᱞ ᱢᱤᱰᱤᱭᱟ ᱫᱚ ᱦᱩᱭᱩᱜ ᱠᱱᱟ ᱱᱮᱛᱟᱨ ᱨᱮᱭᱟᱜ ᱡᱚᱛᱚᱠᱷᱚᱡ ᱟᱹᱰᱤ ᱟᱹᱰᱤ ᱞᱟᱜᱟᱱ ᱠᱟᱹᱨᱤ ᱞᱟᱜᱟᱱ ᱠᱟᱹᱨᱤ ᱴᱚᱴᱟ ᱡᱟᱦᱟᱸ ᱨᱮᱫᱚ ᱟᱞᱮᱭᱟᱜ ᱜᱟᱶᱛᱟ ᱨᱮ ᱡᱟ ᱦᱩᱭᱩᱜ ᱠᱟᱱᱟ ᱵᱟ ᱡᱮᱥᱚᱵ ᱠᱟᱹᱴᱤᱡ ᱠᱟᱹᱴᱤᱡ ᱜᱷᱚᱴᱚᱱᱟ ᱠᱚ ᱜᱷᱚᱴᱚᱱᱟ ᱮᱪᱷᱟᱲᱟ ᱦᱚᱸ ᱡᱟᱦᱟᱱᱟᱜ ᱠᱚ ᱚᱱᱩᱥᱴᱷᱟᱱ ᱚᱱᱟ ᱠᱚᱫᱚ ᱤᱧ ᱫᱚ ᱥᱳᱥᱟᱞ ᱢᱤᱰᱤᱭᱟ ᱨᱮᱜᱤᱧ ᱟᱲᱟᱜ ᱵᱟᱲᱟᱭ ᱫᱟ ᱟᱫᱚ ᱥᱳᱥᱟᱞ ᱢᱤᱰᱤᱭᱟ ᱢᱟᱫᱽᱫᱷᱚᱢ ᱛᱮ ᱤᱧ ᱟᱭᱢᱟ ᱨᱚᱠᱚᱢ ᱟᱭᱢᱟ ᱠᱤᱪᱷᱩᱧ ᱪᱮᱫ ᱠᱮᱫᱟ ᱥᱳᱥᱟᱞ ᱢᱤᱰᱤᱭᱟ ᱨᱤᱧ ᱧᱮᱞᱟ ᱟᱭᱢᱟ ᱠᱤᱪᱷᱩ ᱜᱷᱚᱴᱚᱱᱟ ᱛᱟᱨᱯᱚᱨ ᱥᱳᱥᱟᱞ ᱢᱤᱰᱤᱭᱟ ᱪᱮᱫ ᱞᱮᱠᱟ ᱠᱚ ᱪᱟᱞᱟᱣᱟ ᱚᱱᱟ ᱠᱤᱪᱷᱩ ᱵᱟᱰᱟᱭ ᱠᱟᱛᱮᱫ ᱱᱮᱛᱟᱨ ᱤᱧᱟ ᱜ ᱟᱛᱳ ᱨᱮ ᱵᱟ ᱟᱞᱮ ᱟᱛᱳ ᱠᱚᱨᱮ ᱡᱟᱦᱟᱸ ᱱᱟᱜ ᱵᱤᱵᱷᱤᱱᱱᱚ ᱨᱚᱠᱚᱢ ᱜᱷᱚᱴᱚᱱᱟ ᱵᱟ ᱱᱟᱣᱟᱱ ᱜᱷᱚᱴᱚᱱᱟ ᱚᱱᱩᱥᱴᱷᱟᱱ ᱠᱚ ᱡᱟ ᱠᱤᱪᱷᱩ ᱦᱩᱭᱩᱜ ᱠᱟᱱᱟ ᱚᱱᱟ ᱠᱚᱜᱮ ᱥᱳᱥᱟᱞ ᱢᱤᱰᱤᱭᱟ ᱨᱤᱧ ᱥᱮᱭᱟᱨ ᱮᱫᱟ ᱡᱟᱛᱮ ᱡᱟᱦᱟᱸᱭ ᱦᱚᱲ ᱠᱚ ᱢᱮᱱᱟᱜ ᱠᱚᱣᱟ ᱡᱷᱟᱹᱞ ᱡᱷᱟᱹᱞ ᱨᱮᱱ ᱩᱱᱠᱩ ᱡᱟᱛᱮ ᱠᱩ ᱵᱟᱰᱟᱭ ᱧᱟᱢ ᱡᱮ ᱱᱤᱭᱟᱹ ᱠᱚ ᱵᱤᱥᱚᱭ ᱡᱟᱦᱟᱧ ᱟᱲᱟᱜ ᱠᱟᱫ ᱡᱮ ᱵᱤᱥᱚᱭ ᱵᱟ ᱜᱷᱚᱴᱚᱱᱟ ᱚᱱᱟ ᱠᱚ ᱵᱤᱥᱚᱭ ᱫᱚ ᱚᱠᱟ ᱨᱮ ᱦᱩᱭᱟᱠᱟᱱᱟ ᱪᱮᱠᱟᱛᱮ ᱦᱩᱭᱟᱠᱟᱱᱟ ᱚᱱᱟ ᱠᱤᱪᱷᱩ ᱡᱟᱱᱟᱣ ᱞᱟᱹᱜᱤᱫ ᱥᱳᱥᱟᱞ ᱢᱤᱰᱤᱭᱟ ᱨᱤᱧ ᱟᱲᱟᱜ ᱵᱟᱲᱟᱭ ᱫᱟ ᱟᱨ ᱥᱳᱥᱟᱞ ᱢᱤᱰᱤᱭᱟ ᱫᱚ ᱦᱩᱭᱩᱜ ᱠᱟᱱᱟ ᱵᱚᱨᱛᱚᱢᱟᱱ ᱡᱩᱜᱽ ᱨᱮᱭᱟᱜ ᱟᱹᱰᱤᱜᱟᱱ ᱞᱟᱹᱠᱛᱤ ᱵᱟ ᱡᱟᱹᱨᱩᱨᱤ ᱡᱩᱢᱤᱫ ᱟ ᱜᱩᱣᱟ ᱨᱮᱭᱟᱜ ᱛᱟᱞᱢᱟ ᱠᱟᱹᱢᱤ ᱟᱨ ᱤᱧ ᱱᱤᱭᱟᱹ ᱥᱳᱥᱟᱞ ᱢᱤᱰᱤᱭᱟ ᱨᱮ ᱫᱷᱚᱨᱢᱚ ᱵᱤᱥᱚᱭ ᱛᱮ ᱵᱟ ᱮᱴᱟᱜ ᱡᱟᱹᱛ ᱥᱟᱛᱮᱜ ᱠᱳᱱᱳ ᱵᱤᱵᱟᱫ ᱵᱟᱹᱧ ᱤᱭᱟᱹ ᱵᱟᱲᱟᱣ ᱠᱟᱜᱼᱟ ᱥᱳᱥᱟᱞ ᱢᱤᱰᱤᱭᱟ ᱨᱮ ᱵᱟᱹᱧ ᱟᱲᱟᱜ ᱵᱟᱲᱟᱣ ᱠᱟᱜᱼᱟ ᱫᱷᱚᱨᱢᱚ ᱵᱤᱵᱟᱫ ᱵᱟ ᱫᱷᱚᱨᱢᱚ ᱵᱮᱯᱟᱨ ᱛᱮ ᱞᱟᱹᱲᱦᱟᱹᱭ ᱢᱤᱫ ᱡᱟᱹᱛ ᱵᱮᱯᱟᱨ ᱛᱮ ᱟᱨ ᱢᱤᱫ ᱡᱟᱹᱛ ᱱᱤᱭᱟᱹ ᱞᱟᱹᱲᱦᱟᱹᱭ ᱫᱚ ᱢᱮᱱᱠᱷᱟᱱ ᱵᱟᱹᱧ ᱟᱲᱟᱜ ᱵᱟᱲᱟᱣ ᱠᱟᱜᱼᱟ